ᱟᱫᱚ ᱮᱱᱮᱢ ᱡᱟᱦᱟᱸ ᱦᱟᱯᱲᱟᱢ ᱠᱚ ᱚᱠᱛᱚᱡᱟᱱᱤ ᱥᱟᱯᱲᱮᱫ ᱡᱟᱦᱟᱸ ᱠᱚ ᱮᱢ ᱟᱠᱟᱣᱟᱫ ᱵᱚᱱᱟ ᱢᱮᱱ ᱜᱟᱱᱚᱜᱼᱟ ᱥᱚᱦᱨᱟᱭ ᱱᱤᱛᱳᱜ ᱞᱚᱞᱚ ᱯᱟᱨᱚᱢᱮᱱ ᱢᱮᱱ ᱜᱟᱱᱚᱜᱚᱜᱼᱟ ᱱᱚᱣᱟ ᱱᱚᱛᱮᱨᱮᱢᱟ ᱱᱚᱣᱟ ᱠᱚᱨᱮ ᱢᱟ ᱦᱟᱱᱮ ᱠᱟᱹᱞᱤ ᱯᱩᱡᱟᱹ ᱥᱮ ᱟᱢᱵᱟᱹᱥᱭᱟᱹ ᱨᱮ ᱥᱚᱦᱨᱟᱭ ᱠᱟᱱᱟ ᱛᱚ ᱮᱱᱠᱷᱟᱱ ᱥᱚᱦᱨᱟᱭ ᱨᱮ ᱵᱟᱹᱲᱛᱤ ᱠᱟᱛᱮ ᱛᱟᱨᱠᱚᱜᱼᱟ ᱛᱤᱨᱭᱳ ᱟᱨ ᱵᱟᱱᱟᱢ ᱧᱚᱦᱚᱲ ᱧᱚᱦᱚᱲ ᱥᱟᱰᱮᱭᱟ ᱛᱚ ᱩᱱ ᱚᱠᱛᱚ ᱨᱮᱱᱟᱜ ᱥᱟᱯᱲᱮᱫ ᱥᱟᱯᱲᱮᱫ ᱢᱟ ᱱᱚᱝᱠᱟᱜ ᱠᱟᱱᱟ ᱡᱷᱟᱹᱞ ᱞᱩᱜᱽᱲᱤᱡ ᱯᱷᱩᱴᱟᱹ ᱜᱟᱢᱪᱷᱟ ᱢᱮᱱ ᱜᱟᱲᱚᱜᱼᱟ ᱚᱱᱟ ᱫᱚ ᱛᱟᱸᱛ ᱞᱩᱜᱽᱲᱤᱡ ᱡᱚᱞᱦᱟ ᱠᱩᱞᱦᱤ ᱵᱟᱝ ᱠᱟᱛᱮᱫ ᱯᱮᱬᱮ ᱠᱩᱞᱦᱤ ᱟᱨ ᱥᱟᱯᱲᱟᱣ ᱠᱟᱛᱮᱫ ᱩᱱ ᱚᱠᱛᱚᱣᱟᱜ ᱫᱚ ᱫᱟᱹᱦᱲᱤ ᱧᱚᱜ ᱠᱟᱛᱮᱫ ᱛᱤᱨᱭᱳ ᱚᱨᱚᱝ ᱞᱮᱠᱷᱟᱱ ᱰᱟᱴᱟ ᱠᱚ ᱧᱩᱨ ᱠᱚᱜ ᱠᱷᱟᱱ ᱚᱠᱟ ᱡᱚᱦᱚᱜ ᱪᱚ ᱵᱟᱭ ᱥᱟᱰᱮᱭᱟ ᱩᱱ ᱡᱚᱠᱷᱚᱱᱟᱜ ᱥᱟᱯᱲᱮᱫ ᱛᱤᱨᱭᱳ ᱥᱟᱵ ᱟᱠᱟᱫ ᱠᱷᱟᱱ ᱚᱸᱰᱮ ᱫᱟᱠᱟ ᱦᱚᱸ ᱵᱟᱭ ᱨᱮᱸᱜᱮᱡᱼᱟ ᱥᱟᱶᱛᱮ ᱚᱠᱛᱚ ᱵᱟᱭ ᱠᱷᱮᱢᱟᱜᱼᱟ ᱡᱟᱦᱟᱸ ᱛᱤᱨᱮ ᱯᱟᱨᱚᱢᱚᱜ ᱠᱟᱱ ᱨᱩᱣᱟᱹ ᱨᱩᱣᱟᱹᱭᱤᱡ ᱦᱚᱸᱭ ᱵᱮᱥᱚᱜᱼᱟ ᱤᱱᱠᱟᱹᱱ ᱨᱩᱥᱤᱠᱟ ᱚᱠᱛᱚ ᱚᱱᱟ ᱥᱳᱢᱳᱭ ᱨᱮ ᱛᱟᱦᱮᱱ ᱠᱷᱟᱱᱮ ᱟᱨ ᱱᱟᱥᱮ ᱨᱩᱣᱟᱹ ᱢᱮᱱᱟᱜᱼᱟ ᱯᱟᱨᱠᱚᱢ ᱨᱮ ᱢᱮᱱᱟᱭᱟ ᱮᱱᱠᱷᱟᱱ ᱩᱯᱷᱟᱹᱲ ᱠᱚ ᱛᱷᱟᱹᱭᱟᱹ ᱛᱚᱯᱟᱜ ᱠᱟᱛᱮᱫ ᱩᱱᱠᱩ ᱡᱟᱦᱟᱸ ᱛᱤᱱᱟᱹᱜ ᱨᱩᱥᱤᱠᱟ ᱢᱮᱱᱟᱜ ᱟᱠᱟᱫ ᱠᱚᱣᱟ ᱠᱩᱞᱦᱤ ᱛᱮᱠᱚ ᱪᱟᱞᱟᱜ ᱠᱟᱱᱟ ᱰᱟᱦᱟᱨ ᱛᱮᱠᱚ ᱥᱮᱨᱮᱧᱮᱫ ᱠᱟᱱ ᱛᱤᱨᱭᱳ ᱟᱨ ᱵᱟᱱᱟᱢ ᱛᱟᱨᱠᱚᱜ ᱠᱟᱱᱟ ᱥᱮᱨᱮᱧ ᱨᱟᱹᱲ ᱡᱟᱦᱟᱸ ᱛᱤᱨᱮ ᱟᱭᱳ ᱵᱟᱵᱟ ᱠᱚᱣᱟᱜ ᱥᱮᱨᱮᱧ ᱛᱟᱨᱠᱚᱜᱼᱟ ᱩᱱ ᱚᱠᱛᱚ ᱦᱤᱰᱤᱨ ᱢᱮᱫ ᱫᱟᱜ ᱡᱚᱨᱚᱜ ᱠᱟᱱᱟ ᱠᱚᱲᱟᱢ ᱥᱚᱸᱜᱷᱟᱛᱮ ᱩᱱ ᱫᱚ ᱟᱭᱳ ᱵᱟᱵᱟᱭ ᱧᱮᱞ ᱧᱟᱢᱮ ᱠᱟᱱ ᱞᱮᱠᱟᱭ ᱵᱩᱡᱷᱟᱹᱣᱟᱭ ᱛᱚᱵᱮ ᱡᱟᱦᱟᱸ ᱛᱤᱨᱮ ᱛᱤᱨᱤ ᱯᱩᱨᱩᱥ ᱨᱮᱱᱟᱜ ᱜᱟᱯᱟᱞᱢᱟᱨᱟᱣ ᱟᱹᱠᱤᱱ ᱚᱠᱟ ᱞᱮᱠᱟ ᱛᱟᱦᱮᱸ ᱠᱟᱱᱟ ᱟᱨ ᱚᱱᱟ ᱥᱮᱨᱮᱧ ᱪᱟᱞᱟᱜ ᱠᱟᱱᱟ ᱟᱨ ᱩᱱ ᱚᱠᱛᱚ ᱨᱮᱱᱟᱜ ᱫᱩᱠᱷᱟᱹᱞᱤ ᱡᱤᱭᱚᱱ ᱪᱩᱨᱤᱛ ᱯᱟᱨᱚᱢᱟᱠᱟᱱᱟ ᱮᱱᱠᱷᱟᱱ ᱚᱱᱟᱛᱮ ᱦᱤᱰᱤᱨ ᱢᱮᱫ ᱫᱟᱜ ᱡᱚᱨᱚᱜᱼᱟ ᱚᱠᱟ ᱠᱚᱫᱚ ᱵᱚᱭᱦᱟ ᱵᱩᱦᱤᱱᱟᱜ ᱥᱮᱨᱮᱧ ᱨᱟᱹᱲ ᱛᱟᱨᱠᱚᱜᱼᱟ ᱚᱱᱟ ᱚᱠᱚᱭ ᱠᱚ ᱚᱱᱟ ᱵᱮᱲᱟ ᱠᱚ ᱩᱭᱦᱟᱹᱨ ᱠᱷᱟᱱ ᱛᱚ ᱚᱱᱠᱟᱱ ᱫᱩᱠ ᱯᱟᱨᱚᱢ ᱟᱠᱟᱱ ᱠᱷᱟᱱ ᱩᱱ ᱚᱠᱛᱚ ᱚᱱᱟ ᱫᱚ ᱦᱤᱰᱤᱨ ᱢᱮᱫ ᱫᱟᱜ ᱡᱚᱨᱚᱜᱼᱟ ᱛᱚᱵᱮ ᱥᱮᱨᱮᱧ ᱨᱟᱹᱲ ᱜᱮ ᱩᱱ ᱚᱠᱛᱚ ᱚᱱᱠᱟᱱᱟᱜ ᱠᱟᱱᱟ ᱠᱟᱲᱟ ᱰᱟᱝᱨᱤ ᱠᱚᱠᱚ ᱥᱮᱨᱮᱧᱟᱠᱚᱣᱟ ᱫᱮᱨᱮᱧ ᱨᱮ ᱥᱩᱱᱩᱢ ᱚᱡᱚᱜ ᱠᱟᱛᱮᱫ ᱚᱱᱟ ᱨᱮᱱᱟᱜ ᱥᱮᱨᱮᱧ ᱰᱟᱹᱝᱨᱤ ᱡᱟᱜᱟᱣ ᱨᱮᱱᱟᱜ ᱥᱮᱨᱮᱧ ᱛᱚᱵᱮ ᱠᱟᱲᱟ ᱰᱟᱹᱝᱨᱤ ᱠᱚᱨᱮᱱᱟᱜ ᱠᱚᱦᱚᱸ ᱚᱱᱠᱟ ᱠᱚ ᱥᱮᱨᱮᱧᱟ ᱛᱟᱨᱠᱚ ᱨᱟᱠᱟᱵᱼᱟ ᱛᱚᱵᱮ ᱡᱟᱦᱟᱸᱭ ᱠᱚᱨᱮᱱ ᱠᱟᱰᱟ ᱰᱟᱝᱨᱤ ᱟᱹᱰᱤ ᱡᱚᱛᱚᱱ ᱞᱮᱫᱮᱭᱟᱭ ᱮᱸᱜᱟᱛ ᱞᱮᱠᱟ ᱵᱚᱭᱦᱟ ᱞᱮᱠᱟ ᱥᱮ ᱵᱟᱝᱢᱟ ᱟᱯᱟᱛ ᱞᱮᱠᱟ ᱡᱚᱛᱚᱱ ᱞᱮᱫᱮᱭᱟᱭ ᱩᱱᱤᱜᱮ ᱟᱹᱥᱩᱞ ᱦᱚᱪᱚᱜ ᱠᱟᱱᱟᱭ ᱱᱩᱭ ᱴᱷᱮᱱ ᱜᱤᱧ ᱟᱹᱥᱩᱞ ᱦᱚᱪᱚᱣ ᱟᱠᱟᱱᱟ ᱜᱤᱫᱽᱨᱟᱹ ᱵᱮᱲᱟ ᱱᱩᱭᱟᱜ ᱛᱚᱣᱟᱧ ᱧᱩᱣᱠᱟᱜᱼᱟ ᱮᱱᱠᱷᱟᱱ ᱚᱱᱠᱟᱱ ᱠᱚ ᱡᱩᱫᱤ ᱚᱠᱟ ᱚᱠᱛᱚ ᱨᱮ ᱛᱟᱹᱨᱩᱵ ᱮ ᱟᱹᱛᱠᱤᱨ ᱠᱮᱫᱮᱭᱟ ᱵᱩᱨᱩ ᱠᱷᱚᱱᱟᱜ ᱮ ᱧᱩᱨᱮᱱᱟ ᱟᱨ ᱩᱱᱤ ᱫᱷᱟᱹᱨᱛᱤ ᱨᱮ ᱵᱟᱹᱱᱩᱜ ᱮᱭᱟ ᱠᱷᱚᱴ ᱮᱱᱟᱭ ᱮᱱᱠᱷᱟᱱ ᱚᱱᱟ ᱠᱚ ᱥᱮᱨᱮᱧ ᱥᱮᱨᱮᱧᱛᱮ ᱩᱱ ᱚᱠᱛᱚ ᱦᱤᱰᱤᱨ ᱢᱮᱫ ᱫᱟᱜ ᱡᱚᱨᱚᱜᱼᱟ ᱩᱱ ᱚᱠᱛᱚ ᱫᱚ ᱡᱟᱦᱟᱸ ᱛᱤᱱᱟᱹᱜ ᱜᱮ ᱥᱟᱯᱲᱮᱫ ᱟᱠᱟᱱ ᱥᱮ ᱵᱟᱝᱢᱟ ᱠᱟᱹᱯᱤᱞ ᱜᱟᱹᱭᱮ ᱥᱟᱵ ᱟᱠᱟᱫ ᱠᱟᱸᱥᱟ ᱠᱚᱨᱛᱟᱞ ᱥᱟᱰᱮ ᱠᱟᱱ ᱩᱱ ᱚᱠᱛᱚ ᱚᱱᱟ ᱥᱟᱢᱟᱱ ᱠᱚ ᱥᱟᱵ ᱠᱟᱛᱮᱫ ᱟᱨ ᱛᱤᱨᱭᱳ ᱵᱟᱱᱟᱢ ᱧᱚᱦᱚᱲ ᱛᱟᱨᱠᱚ ᱨᱟᱠᱟᱵ ᱠᱟᱱᱟ ᱟᱨ ᱥᱮᱨᱮᱧ ᱨᱟᱹᱲ ᱱᱚᱰᱮ ᱛᱟᱨᱠᱚ ᱨᱟᱠᱟᱵᱼᱟ ᱩᱱ ᱚᱠᱛᱚ ᱫᱚ ᱚᱱᱟ ᱥᱟᱯᱟᱵ ᱠᱚᱨᱮᱱᱟᱜ ᱥᱟᱢᱟᱱ ᱠᱚ ᱥᱟᱶᱛᱮ ᱥᱮᱨᱮᱧ ᱨᱟᱹᱲ ᱩᱱ ᱡᱚᱠᱷᱚᱱ ᱫᱚ ᱠᱚᱭᱛᱮ ᱠᱤᱨᱤᱧᱛᱮ ᱵᱟᱭ ᱧᱟᱢᱚᱜᱚᱜᱼᱟ ᱚᱱᱟ ᱩᱱᱟᱹᱜ ᱫᱟᱢᱟᱱᱟ ᱟᱨ ᱚᱱᱟ ᱚᱠᱛᱚ ᱨᱮᱱᱟᱜ ᱚᱱᱟ ᱚᱠᱛᱚ ᱩᱱ ᱡᱚᱠᱷᱚᱡ ᱫᱚ ᱡᱤᱣᱤ ᱱᱚᱝᱠᱟ ᱞᱚᱜᱼᱟ ᱥᱮ ᱨᱟᱹᱥᱠᱟᱹᱭ ᱵᱩᱡᱷᱟᱹᱣᱟ ᱚᱱᱟ ᱞᱟᱹᱜᱤᱫ ᱦᱤᱰᱤᱨ ᱢᱮᱫ ᱫᱟᱜ ᱡᱚᱨᱚᱜᱼᱟ ᱟᱨ ᱚᱱᱟ ᱚᱠᱛᱚ ᱩᱱ ᱚᱠᱛᱚ ᱫᱚ ᱨᱩᱥᱤᱠᱟ ᱠᱚ ᱡᱟᱦᱟᱸᱭ ᱤᱱᱠᱟᱹᱭ ᱨᱩᱭᱟᱹᱜ ᱠᱟᱱ ᱞᱤᱧ ᱢᱮᱱ ᱠᱮᱫ ᱩᱯᱷᱟᱹᱲ ᱠᱚ ᱯᱷᱟᱸᱫᱟ ᱛᱚᱯᱟᱜ ᱠᱟᱛᱮᱫ ᱦᱟᱸᱰᱮ ᱡᱟᱦᱟᱸ ᱨᱮ ᱨᱩᱥᱤᱠᱟ ᱢᱮᱱᱟᱜ ᱟᱠᱟᱫ ᱠᱚᱣᱟ ᱚᱸᱰᱮ ᱫᱚ ᱠᱚᱲᱟ ᱜᱤᱫᱽᱨᱟᱹ ᱦᱩᱭᱩᱜ ᱠᱩᱲᱤ ᱜᱤᱫᱽᱨᱟᱹ ᱟᱭᱳ ᱦᱚᱲ ᱵᱟᱵᱟ ᱦᱚᱲ ᱨᱩᱥᱤᱠᱟ ᱠᱟᱱᱟ ᱚᱱᱟ ᱜᱟᱫᱮᱞᱨᱮ ᱥᱮᱴᱮᱨ ᱠᱟᱛᱮᱫ ᱩᱱ ᱚᱠᱛᱚ ᱨᱮᱱᱟᱜ ᱫᱟᱢ ᱫᱚ ᱱᱚᱣᱟ ᱡᱚᱱᱚᱢ ᱨᱮᱫᱚ ᱵᱟᱹᱞᱤᱧ ᱢᱮᱱᱟ ᱯᱟᱪᱷᱮᱫ ᱮᱭᱟᱭ ᱡᱚᱱᱚᱢ ᱛᱮᱦᱚᱸ ᱵᱟᱭ ᱧᱟᱢᱚᱜᱼ ᱞᱮᱠᱟᱞᱤᱧ ᱵᱩᱡᱷᱟᱹᱣᱟ ᱚᱱᱟ ᱪᱤᱠᱟᱹ ᱚᱱᱟ ᱨᱮᱱᱟᱜ ᱫᱟᱢ ᱵᱟᱹᱲᱛᱤ ᱞᱤᱧ ᱵᱩᱡᱷᱟᱹᱣᱟ ᱥᱟᱯᱲᱮᱫ ᱟᱨ ᱚᱠᱛᱚ ᱟᱨ ᱱᱤᱭᱟᱹ ᱢᱮᱱ ᱠᱟᱛᱮᱫ ᱜᱮ ᱟᱨᱦᱚᱸ ᱫᱚᱦᱲᱟᱛᱮ ᱟᱨ ᱢᱤᱫ ᱫᱷᱟᱣ ᱜᱮᱞᱵᱟᱨ ᱟᱹᱨᱯᱟᱹᱛᱮ ᱱᱚᱣᱟ ᱴᱚᱴᱷᱟ ᱨᱤᱱ ᱡᱟᱦᱟᱸ ᱛᱤᱱᱟᱹᱜ ᱜᱮ ᱯᱩᱨᱩᱫᱷᱩᱞ ᱠᱚ ᱢᱮᱱᱟᱜ ᱟᱠᱟᱫ ᱠᱚᱣᱟ ᱩᱱᱠᱩ ᱯᱟᱥᱴᱟ ᱥᱮᱫ ᱠᱷᱚᱱ ᱡᱟᱦᱮᱨ ᱛᱟᱞᱟ ᱨᱤᱱ ᱡᱟᱦᱮᱨ ᱛᱷᱟᱱ ᱨᱤᱱ ᱵᱚᱸᱜᱟ ᱵᱩᱨᱩ ᱠᱚ ᱥᱟᱶᱛᱮ ᱜᱚᱥᱟᱬᱮ ᱥᱟᱶᱛᱮ ᱱᱚᱣᱟ ᱴᱚᱴᱷᱟᱨᱤᱱ ᱵᱚᱸᱜᱟ ᱵᱩᱨᱩ ᱡᱟᱦᱟᱸᱭ ᱵᱟᱠᱚ ᱧᱮᱞᱚᱜ ᱠᱟᱱᱟ ᱩᱱᱠᱩ ᱯᱟᱥᱴᱟ ᱥᱮᱡ ᱠᱷᱚᱱ ᱟᱹᱰᱤ ᱟᱭᱢᱟ ᱜᱮᱞᱵᱟᱨ ᱟᱹᱨᱯᱟᱹᱛᱮ ᱰᱚᱵᱚᱜ ᱜᱚᱰ ᱪᱟᱼᱞᱟᱞᱤᱧ ᱥᱟᱶᱛᱮ ᱚᱛᱟ ᱛᱟᱵᱮᱨ ᱡᱚᱲᱛᱤ ᱡᱚᱲ ᱯᱚᱨᱟᱭᱱᱤ ᱢᱟ ᱟᱯᱮ ᱥᱟᱱᱟᱢ ᱠᱚ ᱟᱨ ᱢᱤᱫ ᱫᱷᱟᱣ ᱜᱮᱞᱵᱟᱨ ᱟᱹᱨᱯᱟᱹᱛᱮ ᱪᱟᱼᱞᱟᱞᱤᱧ ᱰᱚᱵᱚᱜ ᱜᱚᱰ